ᱟᱵᱚ ᱵᱷᱟᱨᱚᱛ ᱫᱤᱥᱚᱢ ᱨᱮᱱᱟᱜ ᱢᱩᱲᱩᱛ ᱵᱮᱵᱽᱥᱟ ᱫᱚ ᱪᱟᱥ ᱜᱮ ᱠᱟᱱᱟ ᱚᱱᱠᱟᱜᱮ ᱟᱞᱮ ᱴᱚᱴᱷᱟ ᱨᱮᱱᱟᱜ ᱢᱟᱨᱟᱝ ᱵᱮᱵᱽᱥᱟ ᱫᱚ ᱪᱟᱥ ᱜᱮ ᱠᱟᱱᱟ ᱟᱞᱮ ᱫᱚ ᱥᱮᱨᱢᱟ ᱨᱮ ᱢᱤᱫ ᱫᱷᱟᱣ ᱞᱮ ᱪᱟᱥᱟ ᱡᱟᱦᱟᱸ ᱫᱚ ᱥᱮᱨᱢᱟ ᱨᱤᱢᱤᱞ ᱪᱮᱛᱟᱱ ᱨᱮ ᱵᱷᱚᱨᱥᱟ ᱢᱮᱱᱟᱜᱼᱟ ᱵᱷᱟᱹᱜᱤ ᱫᱟᱜ ᱡᱟᱹᱲᱤ ᱞᱮᱠᱷᱟᱱ ᱪᱟᱥ ᱦᱚᱸ ᱵᱷᱟᱹᱜᱤ ᱜᱮ ᱦᱩᱭᱩᱜᱼᱟ ᱟᱨ ᱫᱟᱜ ᱡᱟᱹᱲᱤ ᱵᱷᱟᱹᱜᱤᱛᱮ ᱵᱟᱭ ᱦᱩᱭ ᱞᱮᱱᱠᱷᱟᱱ ᱪᱟᱥ ᱦᱚᱸ ᱵᱮᱥᱛᱮ ᱵᱟᱝ ᱦᱩᱭᱩᱜᱼᱟ ᱱᱟᱦᱟᱜ ᱫᱚ ᱤᱛᱟᱹ ᱠᱷᱚᱫ ᱠᱟᱹᱢᱤᱭᱟᱹ ᱠᱚᱦᱚᱸ ᱠᱤᱨᱤᱧ ᱦᱩᱭᱩᱜ ᱠᱟᱱᱟ ᱵᱷᱟᱹᱜᱤ ᱪᱟᱥ ᱵᱟᱝ ᱦᱩᱭ ᱞᱮᱱᱠᱷᱟᱱ ᱚᱱᱟ ᱨᱮᱱᱟᱜ ᱠᱤᱨᱤᱧ ᱫᱟᱢ ᱦᱚᱸ ᱵᱟᱝ ᱦᱩᱭᱩᱜᱼᱟ ᱱᱚᱣᱟ ᱠᱚ ᱞᱟᱹᱜᱤᱫ ᱟᱹᱰᱤ ᱦᱚᱲ ᱫᱚ ᱨᱤᱱ ᱦᱚᱸᱠᱚ ᱦᱟᱛᱟᱣ ᱠᱟᱜ ᱠᱟᱱᱟ ᱚᱱᱟ ᱨᱤᱱ ᱵᱟᱝ ᱮᱢ ᱫᱟᱲᱮᱭᱟᱜ ᱠᱟᱱ ᱠᱷᱟᱱ ᱩᱱᱠᱩ ᱪᱤᱱᱛᱟᱹ ᱨᱮᱠᱚ ᱯᱟᱲᱟᱜ ᱠᱟᱱᱟ ᱟᱨ ᱛᱟᱨᱟ ᱫᱚᱠᱚ ᱜᱩᱡᱩᱜ ᱠᱟᱱᱟ ᱱᱚᱣᱟ ᱠᱚ ᱴᱮᱠᱟᱣ ᱫᱟᱨᱟᱢ ᱞᱟᱹᱜᱤᱫ ᱥᱚᱨᱠᱟᱨ ᱯᱟᱦᱴᱟ ᱥᱮᱫ ᱠᱷᱚᱱ ᱮᱢ ᱫᱚᱨᱠᱟᱨ ᱠᱟᱱᱟ ᱯᱷᱚᱥᱚᱞ ᱨᱟᱦᱟᱛ ᱡᱳᱡᱽᱱᱟ ᱞᱮᱠᱟᱱ ᱯᱚᱱᱛᱷᱟ ᱠᱚ ᱵᱷᱟᱹᱜᱤ ᱥᱟᱹᱦᱤᱡ ᱪᱟᱞᱟᱣ ᱞᱮᱠ ᱠᱟᱱᱟ ᱟᱞᱮ ᱴᱚᱴᱷᱟ ᱨᱮ ᱱᱚᱝᱠᱟᱱ ᱠᱟᱣᱩᱱᱥᱤᱞᱤᱝ ᱥᱮᱱᱴᱟᱨ ᱢᱮᱱᱟᱜ ᱨᱮᱦᱚᱸ ᱚᱱᱟ ᱨᱮᱱᱟᱜ ᱞᱟᱵᱷ ᱫᱚ ᱪᱟᱹᱥᱤ ᱠᱚ ᱵᱟᱝ ᱠᱚ ᱦᱟᱛᱟᱣ ᱫᱟᱲᱮᱭᱟᱜ ᱠᱟᱱᱟ ᱤᱧ ᱦᱚᱸ ᱢᱤᱫ ᱪᱟᱹᱥᱤ ᱦᱚᱯᱚᱱ ᱠᱟᱱ ᱜᱤᱭᱟᱹᱧ ᱟᱞᱮ ᱦᱚᱸ ᱪᱟᱥ ᱵᱷᱚᱨᱥᱟ ᱡᱚᱢ ᱦᱚᱲ ᱡᱩᱫᱤ ᱵᱷᱟᱹᱜᱤᱛᱮ ᱫᱟᱜ ᱡᱟᱹᱲᱤ ᱵᱟᱝ ᱦᱩᱭᱩᱜᱼᱟ ᱮᱱᱠᱷᱟᱱ ᱪᱟᱥ ᱦᱚᱸ ᱵᱷᱟᱹᱜᱤᱛᱮ ᱵᱟᱝ ᱦᱩᱭᱩᱜᱼᱟ ᱟᱨ ᱫᱟᱜ ᱡᱟᱹᱲᱤ ᱵᱷᱟᱹᱜᱤᱛᱮ ᱦᱩᱭ ᱞᱮᱱᱠᱷᱟᱱ ᱥᱮ ᱜᱟᱰᱟ ᱢᱩᱰᱩ ᱠᱩᱧ ᱟᱦᱟᱨ ᱯᱩᱠᱷᱨᱤ ᱯᱮᱨᱮᱡ ᱞᱮᱱᱠᱷᱟᱱ ᱡᱷᱚᱛᱚᱱᱟᱜ ᱪᱟᱥ ᱜᱮ ᱵᱷᱟᱹᱜᱤᱛᱮ ᱦᱩᱭᱩᱜᱼᱟ ᱦᱩᱲᱩ ᱪᱷᱟᱰᱟ ᱟᱨᱦᱚᱸ ᱮᱴᱟᱜᱟ ᱪᱟᱥ ᱦᱚᱸ ᱦᱩᱭᱩᱜᱼᱟ ᱟᱞᱮ ᱫᱚ ᱱᱚᱛᱮ ᱫᱚ ᱟᱞᱮ ᱴᱚᱴᱷᱟ ᱨᱮᱫᱚ ᱡᱚᱛᱚ ᱞᱮᱠᱟᱱᱜ ᱜᱮᱞᱮ ᱪᱟᱥᱟ ᱡᱟᱦᱟᱸ ᱞᱮᱠᱟᱱ ᱫᱟᱜ ᱛᱟᱦᱮᱱ ᱠᱷᱟᱱ ᱩᱛᱩ ᱵᱮᱸᱜᱟᱲ ᱵᱤᱞᱟᱹᱛᱤ ᱟᱨ ᱱᱟᱹᱲᱤᱭᱟᱜ ᱡᱤᱱᱤᱥ ᱦᱚᱸ ᱪᱮᱫ ᱫᱟᱹᱞ ᱨᱟᱦᱮᱲ ᱨᱟᱢᱵᱽᱲᱟ ᱡᱚᱛᱚᱣᱟᱜ ᱜᱮ ᱟᱨ ᱡᱚᱛᱚᱣᱟᱜ ᱪᱟᱥ ᱨᱮᱜᱮ ᱫᱟᱜ ᱫᱚ ᱫᱚᱨᱠᱟᱨ ᱠᱟᱱᱟ ᱫᱟᱜ ᱡᱟᱹᱲᱤ ᱵᱮᱥᱛᱮ ᱵᱟᱝ ᱦᱩᱭ ᱞᱮᱱᱠᱷᱟᱱ ᱚᱱᱟ ᱦᱚᱸ ᱵᱟᱝ ᱦᱩᱭᱩᱜᱼᱟ ᱟᱨ ᱟᱞᱮ ᱪᱟᱹᱥᱤ ᱫᱚ ᱡᱚᱢ ᱥᱩᱢᱩᱝ ᱪᱟᱥ ᱠᱟᱛᱮᱫ ᱡᱚᱢ ᱥᱩᱢᱩᱝ ᱫᱚ ᱵᱟᱝᱼᱟ ᱚᱱᱟ ᱨᱮᱜᱮ ᱯᱩᱭᱥᱟᱹ ᱴᱟᱠᱟ ᱦᱚᱸ ᱢᱮᱱᱟᱜᱼᱟ ᱟᱨ ᱚᱸᱰᱮ ᱠᱷᱚᱱ ᱜᱮ ᱜᱤᱫᱽᱨᱟᱹ ᱦᱚᱸ ᱚᱞ ᱯᱟᱲᱦᱟᱣ ᱠᱚᱣᱟ ᱟᱨ ᱡᱩᱫᱤ ᱦᱩᱲᱩ ᱪᱟᱣᱞᱮ ᱥᱮ ᱩᱛᱩ ᱠᱚ ᱵᱟᱝ ᱦᱩᱭ ᱞᱮᱱ ᱠᱷᱟᱱ ᱫᱟᱜ ᱵᱟᱝ ᱡᱟᱹᱲᱤ ᱞᱮᱱᱠᱷᱟᱱ ᱢᱟ ᱚᱟᱱ ᱦᱚᱸ ᱵᱟᱝ ᱜᱮ ᱦᱩᱭᱩᱜᱼᱟ ᱮᱱᱠᱷᱟᱱ ᱫᱚ ᱜᱤᱫᱽᱨᱟᱹ ᱚᱞ ᱯᱟᱲᱦᱟᱣ ᱦᱚᱸ ᱟᱹᱰᱤ ᱜᱮ ᱟᱸᱴᱟ ᱚᱱᱟᱛᱮ ᱪᱟᱹᱥᱤ ᱫᱚ ᱡᱩᱫᱤ ᱥᱮᱨᱢᱟ ᱠᱷᱚᱱ ᱫᱟᱜ ᱵᱟᱭ ᱡᱟᱹᱲᱤᱭᱟ ᱮᱱᱠᱷᱟᱱ ᱟᱹᱰᱤ ᱡᱳᱨ ᱠᱚ ᱪᱤᱱᱛᱟᱹᱭᱟ ᱪᱮᱫ ᱟᱹᱰᱤ ᱡᱳᱨᱞᱮ ᱪᱤᱱᱛᱟᱹᱭᱟ ᱪᱤᱱᱛᱟᱹ ᱪᱤᱱᱛᱟᱹᱛᱮ ᱠᱤᱪᱷᱩ ᱦᱚᱲ ᱫᱚ ᱜᱚᱡ ᱦᱚᱸᱠᱚ ᱜᱚᱡ ᱩᱛᱟᱹᱨᱚᱜᱼᱟ ᱚᱱᱟ ᱪᱤᱠᱟᱹ ᱪᱟᱹᱥᱤ ᱞᱟᱹᱜᱤᱫ ᱫᱚ ᱫᱟᱜ ᱟᱹᱰᱤ ᱜᱮ ᱫᱚᱨᱠᱟᱨ ᱠᱟᱱᱟ ᱟᱨ ᱡᱩᱫᱤ ᱫᱟᱜ ᱵᱟᱭ ᱫᱟᱜᱟ ᱮᱱ ᱠᱷᱟᱱ ᱫᱚ ᱪᱟᱹᱥᱤ ᱫᱚ ᱡᱟᱦᱟᱸᱭ ᱚᱲᱟᱜ ᱨᱮᱱᱤᱡ ᱢᱩᱠᱷᱤᱭᱟᱹᱭ ᱛᱟᱦᱮᱱᱟ ᱩᱱᱤ ᱞᱟᱹᱜᱤᱫ ᱫᱚ ᱟᱹᱰᱤ ᱜᱮ ᱠᱚᱥᱴᱚ ᱦᱩᱭᱩᱜᱼᱟ ᱪᱮᱫᱟᱜ ᱥᱮ ᱩᱱᱤ ᱜᱮ ᱚᱲᱟᱜ ᱮ ᱪᱟᱞᱟᱣᱟ ᱚᱠᱟ ᱞᱮᱟᱠᱟᱛᱮᱭ ᱪᱟᱞᱟᱣᱟ ᱵᱟᱭ ᱪᱟᱞᱟᱣᱟ ᱚᱱᱟ ᱢᱟ ᱟᱡ ᱮ ᱴᱷᱤᱠᱟᱹᱭᱟ ᱢᱮᱱᱠᱷᱟᱱ ᱫᱟᱜ ᱵᱟᱭ ᱫᱟᱜ ᱠᱷᱟᱱᱢᱟ ᱟᱡ ᱞᱟᱹᱜᱤᱫ ᱦᱚᱸ ᱟᱹᱰᱤ ᱜᱮ ᱠᱚᱥᱴᱚ ᱠᱟᱱᱟ